ᱡᱚᱦᱟᱨ ᱜᱮ ᱜᱚᱢᱠᱮ ᱤᱧ ᱯᱩᱨᱩᱞᱟᱭᱟᱹ ᱦᱚᱱᱚᱛ ᱨᱮᱭᱟᱜ ᱯᱟᱲᱟ ᱛᱷᱟᱱᱟ ᱨᱮᱭᱟᱜ ᱱᱩᱥᱲᱟᱹᱵᱟᱹᱫ ᱟᱹᱛᱩ ᱠᱷᱚᱱ ᱦᱚᱨᱮᱠᱨᱤᱥᱱᱚ ᱵᱮᱥᱨᱟ ᱤᱧ ᱢᱮᱱ ᱮᱫᱟ ᱡᱮ ᱱᱮ ᱦᱟᱞᱮ ᱚᱰᱟᱨ ᱨᱮᱭᱟᱜ ᱡᱟᱦᱟᱸ ᱡᱚᱢᱟᱜ ᱨᱮᱭᱟᱜ ᱰᱟᱣᱩᱱᱞᱳᱰ ᱡᱟᱦᱟᱸ ᱫᱩᱧ ᱢᱮᱱᱞᱮᱫᱟ ᱚᱱᱟ ᱜᱮ ᱨᱮᱭᱟᱜ ᱜᱮ ᱛᱤᱦᱤᱧ ᱡᱚᱛᱚᱜᱤᱧ ᱧᱟᱢ ᱟᱠᱟᱫᱟ ᱡᱟᱦᱟᱸ ᱠᱚ ᱵᱷᱮᱡᱟ ᱨᱮᱭᱟᱜ ᱵᱷᱮᱡᱟᱣ ᱠᱟᱜᱼᱟ ᱯᱮ ᱚᱱᱟ ᱠᱚᱫᱚ ᱡᱚᱛᱚᱜᱤᱧ ᱧᱟᱢ ᱠᱟᱫᱟ ᱟᱫᱚ ᱜᱚᱢᱠᱮ ᱚᱱᱟ ᱵᱷᱮᱡᱟᱣᱟᱠᱟᱫ ᱚᱱᱟ ᱠᱚ ᱡᱟᱦᱟᱸ ᱠᱚᱯᱮ ᱮᱢ ᱟᱠᱟᱹᱫᱤᱧ ᱚᱱᱟ ᱠᱚ ᱨᱮᱱᱟᱜ ᱨᱚᱥᱤᱫ ᱪᱤᱠᱟᱹᱛᱤᱧ ᱧᱟᱢᱟ ᱚᱱᱟ ᱨᱚᱥᱤᱫ ᱪᱤᱠᱟᱹᱛᱤᱧ ᱧᱟᱢ ᱞᱮᱠᱷᱟᱱ ᱤᱧ ᱚᱱᱟ ᱨᱮᱡᱤᱥᱴᱨᱮᱥᱚᱱ ᱚᱰᱟᱨ ᱱᱟᱜᱟᱢ ᱨᱮᱭᱟᱜ ᱱᱮᱜᱮᱴᱤᱵ ᱤᱧ ᱨᱚᱥᱤᱫᱤᱧ ᱧᱟᱢᱟ ᱚᱱᱟ ᱢᱤᱫᱴᱟᱝ ᱠᱚᱯᱤ ᱯᱮ ᱮᱢᱟᱹᱧ ᱠᱷᱟᱱ ᱠᱷᱩᱵ ᱱᱟᱯᱟᱭ ᱠᱚᱜᱼᱟ ᱛᱚᱵᱮ ᱠᱷᱟᱱ ᱚᱱᱟᱧ ᱥᱚᱴᱷᱤᱠ ᱥᱟᱺᱦᱤᱡ ᱤᱧ ᱮᱢ ᱫᱟᱲᱮᱭᱟᱜᱼᱟ ᱡᱚᱦᱟᱨ ᱜᱮ ᱜᱚᱢᱠᱮ